ᱫᱷᱚᱨᱚᱢ ᱯᱚᱨᱚᱵ ᱫᱚ ᱦᱩᱭᱩᱜ ᱠᱟᱱᱟ ᱵᱟᱦᱟ ᱥᱚᱦᱚᱨᱟᱭ ᱢᱟᱜᱢᱚᱬᱮ ᱥᱟᱠᱨᱟᱛ ᱥᱟᱣᱛᱮ ᱟᱨᱚ ᱟᱭᱢᱟ ᱜᱚᱴᱟᱝ ᱢᱮᱱᱟᱜᱼᱟ ᱱᱚᱝᱠᱟ ᱫᱷᱚᱨᱚᱢ ᱯᱚᱨᱚᱵ ᱠᱚᱨᱮᱫᱚ ᱟᱵᱚᱫᱚ ᱯᱩᱡᱟᱹ ᱯᱟᱥᱟᱭ ᱟᱵᱚᱱ ᱟᱨ ᱯᱩᱡᱟᱹ ᱯᱟᱥᱟ ᱛᱟᱞᱟᱛᱮ ᱵᱚᱸᱜᱟ ᱵᱩᱨᱩ ᱴᱷᱮᱱ ᱵᱚᱱ ᱱᱮᱦᱚᱨᱟ ᱡᱟᱛᱮ ᱜᱷᱟᱨᱚᱸᱡᱽ ᱨᱮ ᱡᱚᱛᱚ ᱥᱩᱠᱛᱮ ᱱᱟᱯᱟᱭᱛᱮ ᱵᱚᱱ ᱛᱟᱦᱮᱱ ᱢᱟ ᱚᱱᱟ ᱥᱟᱣᱛᱮ ᱟᱛᱳᱨᱮᱱ ᱦᱚ ᱡᱚᱛᱚ ᱦᱚᱲ ᱡᱟᱛᱮ ᱱᱟᱯᱟᱭ ᱛᱮᱵᱚᱱ ᱛᱟᱦᱮᱱ ᱢᱟ ᱢᱮᱱᱠᱷᱟᱱ ᱱᱮᱛᱟᱨ ᱫᱚᱵᱚᱱ ᱫᱤᱠᱩ ᱠᱚᱣᱟᱜ ᱵᱚᱱ ᱟᱯᱱᱟᱨ ᱮᱫᱟ ᱡᱮᱢᱚᱱ ᱫᱮᱠᱳᱣᱟᱜ ᱯᱩᱡᱟᱹ ᱠᱟᱞᱤ ᱯᱩᱡᱟᱹ ᱫᱩᱨᱜᱟ ᱯᱩᱡᱟᱹ ᱚᱱᱟᱠᱚᱵᱚᱱ ᱟᱯᱱᱟᱨ ᱥᱟᱹᱨᱤᱭᱮᱫᱟ ᱱᱤᱡᱮᱨᱟᱜ ᱫᱚᱵᱚᱱ ᱦᱤᱲᱤᱧᱮᱫᱟ ᱟᱛᱳ ᱫᱤᱥᱚᱢ ᱠᱚᱨᱮᱦᱚ ᱯᱩᱡᱟᱹ ᱯᱟᱥᱟ ᱨᱮᱦᱚᱸ ᱵᱟᱵᱚᱱ ᱪᱟᱞᱟᱜ ᱠᱟᱱᱟ ᱟᱨ ᱚᱸᱰᱮᱱᱟᱜ ᱵᱚᱸᱜᱟ ᱵᱩᱨᱩᱦᱚᱸ ᱵᱟᱵᱚᱱ ᱪᱮᱫ ᱮᱫᱟ ᱚᱱᱟ ᱞᱟᱹᱜᱤᱫ ᱫᱤᱥᱚᱢ ᱠᱚ ᱟᱛᱳ ᱫᱤᱥᱚᱢ ᱫᱚ ᱪᱟᱞᱟᱣ ᱫᱚ ᱟᱹᱰᱤᱜᱮ ᱫᱚᱨᱠᱟᱨ ᱠᱟᱱᱟ ᱟᱨ

ᱫᱷᱚᱨᱚᱢ ᱨᱮᱱᱟᱜ ᱯᱩᱡᱟᱹ ᱠᱚᱦᱚ ᱧᱮᱞ ᱥᱮᱬᱟᱡᱚᱝ ᱫᱚ ᱟᱹᱰᱤᱜᱮ ᱞᱟᱹᱠᱛᱤ ᱠᱟᱱᱟ ᱦᱚᱲ ᱯᱚᱨᱚᱵᱽ ᱨᱮᱫᱚ ᱱᱮᱛᱟᱨ ᱫᱚ ᱦᱚᱲ ᱯᱚᱨᱚᱵᱽ ᱨᱮᱫᱚ ᱱᱮᱛᱟᱨ ᱫᱚ

ᱮᱱᱮᱡ ᱥᱮᱨᱮᱧ ᱫᱚ ᱦᱚᱲ ᱫᱚ ᱵᱟᱠᱚ ᱮᱱᱮᱡ ᱥᱮᱨᱮᱧᱫᱟ ᱠᱷᱟᱹᱞᱤ ᱮᱴᱟᱜ ᱡᱟᱹᱛ ᱨᱮᱱᱟᱜ ᱮᱱᱮᱡ ᱥᱮᱨᱮᱧ ᱜᱮᱠᱚ ᱟᱯᱱᱟᱨ ᱮᱫᱟ ᱯᱟᱛᱟ ᱯᱚᱨᱚᱵᱽ ᱨᱮᱫᱚ ᱟᱵᱚ ᱥᱟᱱᱛᱟᱲ ᱠᱚᱣᱟᱜ ᱮᱱᱮᱡ ᱥᱮᱨᱮᱧ ᱵᱟᱹᱜᱤ ᱠᱟᱛᱮᱫ ᱮᱴᱟᱜ ᱨᱚᱠᱚᱢ ᱠᱚ ᱮᱱᱮᱡ ᱥᱮᱨᱮᱧ ᱮᱫ ᱛᱟᱵᱚᱱᱟ ᱟᱨ ᱱᱮᱛᱟᱨ ᱢᱟ ᱡᱚᱛᱚ ᱦᱤᱱᱫᱤ ᱤᱝᱞᱤᱥ ᱛᱮᱵᱚᱱ ᱯᱟᱲᱦᱟᱜ ᱠᱟᱱᱟ ᱟᱨ ᱡᱟᱦᱟᱸᱭ ᱡᱟᱦᱟᱸ ᱞᱮᱠᱟ ᱵᱚᱱ ᱜᱮᱵᱚᱱ ᱯᱟᱲᱦᱟᱜ ᱠᱟᱱᱟ ᱟᱵᱚᱣᱟᱜ ᱟᱹᱨᱤᱪᱟᱹᱞᱤ ᱞᱟᱹᱭ ᱞᱟᱠᱪᱟᱨ ᱠᱚᱫᱚᱵᱚᱱ ᱦᱤᱲᱤᱧ ᱪᱟᱵᱟᱭᱮᱫᱟ ᱞᱟᱠᱪᱟᱨ ᱟᱠᱷᱲᱟ ᱠᱚᱨᱮᱦᱚᱸ ᱵᱟᱵᱚᱱ ᱪᱟᱞᱟᱜ ᱠᱟᱱᱟ ᱵᱚᱭ ᱯᱩᱛᱷᱤ ᱨᱮᱜᱮ ᱡᱟᱦᱟᱸᱠᱚ ᱚᱞ ᱛᱟᱦᱮᱱ ᱠᱟᱱᱟ ᱩᱱᱟᱠᱚᱜᱮᱵᱚᱱ ᱥᱮᱸᱲᱟᱭᱮᱫᱟ ᱞᱟᱠᱪᱟᱨ ᱟᱠᱷᱲᱟ ᱠᱚᱨᱮᱵᱚᱱ ᱪᱟᱞᱟᱣ ᱞᱮᱱᱠᱷᱟᱱ ᱟᱭᱢᱟ ᱨᱚᱠᱚᱢ ᱫᱟᱢᱟᱱ ᱫᱟᱢᱟᱱ ᱠᱟᱛᱷᱟ ᱵᱚᱱ ᱟᱡᱚᱢ ᱥᱮᱬᱟ ᱫᱟᱲᱮᱭᱟᱜᱼᱟ ᱡᱟᱦᱟᱸᱠᱚ ᱯᱩᱛᱷᱤ ᱨᱮᱫᱚ ᱚᱞᱫᱚ ᱵᱟᱝ ᱛᱟᱦᱮᱱᱟ ᱚᱱᱟᱠᱷᱟᱹᱛᱤᱨ ᱛᱮ ᱞᱟᱠᱪᱟᱨ ᱟᱠᱷᱲᱟ ᱨᱮᱫᱚ ᱪᱟᱞᱟᱣ ᱫᱚ ᱟᱹᱰᱤ ᱡᱟᱹᱨᱩᱲ ᱠᱟᱱᱟ